ᱦᱟᱹᱠᱩ ᱥᱟᱵ ᱵᱟᱨᱮ ᱛᱮ ᱠᱤᱪᱷᱩ ᱞᱟᱭᱚᱝ ᱤᱧ ᱛᱮᱭᱟᱨᱟ ᱚᱱᱟ ᱫᱚ ᱯᱳᱭᱞᱳ ᱜᱟᱹᱰᱤᱭᱟᱹᱧ ᱢᱟᱜ ᱦᱚᱪᱚ ᱠᱮᱜᱼᱟ ᱛᱟᱨᱯᱚᱨᱮ ᱱᱟᱨᱠᱮᱞ ᱫᱟᱨᱮ ᱠᱟᱭᱨᱟ ᱫᱟᱨᱮ ᱜᱟᱹᱰᱤᱭᱟᱹ ᱯᱟᱲ ᱯᱟᱲᱛᱮ ᱨᱚᱦᱚᱭ ᱠᱮᱫᱟ ᱱᱟᱯᱟᱭᱜᱮ ᱯᱚᱨᱤᱵᱮᱥ ᱛᱮᱭᱟᱨᱮᱱᱟ ᱚᱱᱟ ᱛᱟᱭᱱᱚᱢ ᱯᱚᱠᱨᱤᱭᱟᱨᱮ ᱫᱟᱜ ᱤᱧ ᱵᱷᱚᱨᱟᱣ ᱠᱮᱫᱟ ᱫᱟᱜ ᱵᱷᱚᱨᱟ ᱠᱟᱛᱮ ᱚᱱᱟ ᱫᱟᱜ ᱨᱮ ᱪᱩᱱ ᱵᱞᱤᱪᱤᱝ ᱯᱟᱣᱰᱟᱨ ᱮᱢ ᱠᱟᱛᱮ ᱫᱟᱜ ᱴᱮᱱᱠ ᱯᱚᱨᱤᱥᱠᱟᱨ ᱦᱚᱪᱚ ᱠᱮᱫᱟ ᱛᱟᱨᱯᱚᱨᱮ ᱦᱟᱹᱠᱩᱧ ᱟᱲᱟᱜ ᱠᱮᱫ ᱠᱚᱣᱟ ᱨᱩᱭ ᱦᱟᱹᱠᱩ ᱠᱟᱛᱞᱟ ᱦᱟᱹᱠᱩ ᱢᱨᱤᱜᱮᱞ ᱦᱟᱹᱠᱩ ᱥᱳᱞ ᱦᱟᱹᱠᱩ ᱮᱢᱟᱱ ᱛᱮᱱ ᱦᱟᱹᱠᱩ ᱠᱟᱹᱧ ᱟᱲᱟᱜ ᱠᱮᱫ ᱠᱚᱣᱟ ᱟᱫᱚ ᱩᱱᱠᱩ ᱦᱟᱹᱠᱩ ᱛᱤᱱᱟᱹᱢ ᱫᱤᱱ ᱡᱚᱢᱟ ᱠᱚᱹᱧ ᱮᱢᱟᱜ ᱮᱢᱟ ᱠᱚᱣᱟ ᱟᱫᱚ ᱩᱱᱠᱩ ᱦᱟᱹᱠᱩ ᱫᱟᱲᱦᱟᱣ ᱞᱟᱹᱜᱤᱫ ᱟᱨᱚ ᱵᱷᱟᱜᱮ ᱵᱷᱟᱜᱮ ᱡᱚᱢᱟᱜ ᱠᱚ ᱮᱢ ᱦᱩᱭᱩᱜᱼᱟ ᱟᱨ ᱦᱟᱹᱠᱩ ᱵᱷᱟᱜᱮ ᱪᱮᱦᱨᱟ ᱫᱚᱦᱚ ᱞᱟᱹᱜᱤᱫ ᱟᱹᱰᱤ ᱨᱚᱠᱚᱢᱜᱮ ᱮᱴᱠᱮᱴᱚᱬᱮ ᱫᱚ ᱦᱤᱡᱩᱜᱼᱟ ᱚᱱᱟ ᱫᱚ ᱦᱩᱭᱩᱜ ᱠᱟᱱᱟ ᱡᱮᱢᱚᱱ ᱫᱟᱜ ᱠᱚ ᱡᱚᱫᱤ ᱴᱷᱤᱠᱴᱷᱟᱠ ᱵᱟᱝ ᱦᱩᱭᱩᱜᱼᱟ ᱯᱩᱠᱷᱨᱤ ᱨᱮᱱᱟᱜ ᱫᱟᱜ ᱟᱸᱡᱮᱨᱚᱜᱼᱟ ᱯᱩᱠᱷᱨᱤ ᱨᱮᱱᱟᱜ ᱫᱟᱜ ᱟᱸᱡᱮᱨ ᱞᱮᱱᱠᱷᱟᱱ ᱦᱟᱹᱠᱩ ᱠᱚᱠᱚ ᱜᱩᱡᱩᱜᱼᱟ ᱫᱟᱜ ᱦᱚᱸ ᱵᱟᱹᱲᱤᱡᱚᱜᱼᱟ

ᱫᱟᱜ ᱵᱟᱹᱲᱤᱡ ᱞᱮᱱ ᱠᱷᱟᱱ ᱠᱚᱢ ᱞᱮᱱᱠᱷᱟᱱ ᱦᱟᱹᱠᱩ ᱠᱚ ᱥᱟᱵ ᱦᱳᱭᱳᱜᱼᱟ ᱦᱟᱹᱠᱩ ᱠᱚ ᱥᱟᱵ ᱠᱟᱛᱮ ᱟᱠᱨᱤᱧ ᱞᱟᱹᱜᱤᱫ ᱛᱚᱠᱷᱚᱱ ᱠᱚᱢ ᱛᱮᱜᱮ ᱟᱠᱷᱨᱤᱧ ᱦᱳᱭᱳᱜᱼᱟ ᱪᱮᱫᱟᱜ ᱥᱮ ᱚᱥᱚᱢᱚᱭ ᱨᱮᱫᱚ ᱦᱟᱹᱠᱩ ᱫᱚ ᱚᱠᱚᱭᱮ ᱠᱤᱨᱤᱧ ᱠᱚ ᱛᱟᱢᱟ ᱤᱱᱟᱹᱛᱮ ᱠᱚᱢ ᱛᱮᱜᱮ ᱦᱟᱹᱠᱩ ᱠᱚᱫᱚ ᱟᱠᱷᱨᱤᱧ ᱦᱳᱭᱳᱜᱼᱟ ᱟᱨᱚ ᱢᱤᱫ ᱨᱚᱠᱚᱢᱛᱮ ᱦᱟᱹᱠᱩ ᱫᱚᱦᱚ ᱜᱟᱱᱚᱜᱼᱟ ᱚᱱᱟ ᱫᱚ ᱦᱩᱭᱩᱜ ᱠᱟᱱᱟ ᱦᱟᱹᱠᱩ ᱠᱚ ᱨᱚᱦᱚᱲ ᱠᱟᱛᱮ ᱠᱚ ᱨᱚᱦᱚᱲ ᱨᱮᱱᱟᱜ ᱟᱸᱱᱟᱴ ᱠᱚᱦᱚᱸ ᱦᱩᱭᱩᱜ ᱠᱟᱱᱟ ᱡᱚᱫᱤ ᱵᱟᱭ ᱥᱤᱛᱩᱝᱼᱟ ᱦᱟᱹᱠᱩ ᱵᱷᱟᱜᱮ ᱪᱮᱦᱨᱟ ᱵᱟᱠᱚ ᱨᱚᱦᱚᱲᱚᱜᱼᱟ ᱟᱨ ᱦᱟᱹᱠᱩ ᱵᱟᱠᱚ ᱨᱚᱦᱚᱲ ᱞᱮᱱᱠᱷᱟᱱ ᱵᱷᱟᱜᱮ ᱪᱮᱦᱨᱟ ᱩᱱᱠᱩ ᱠᱚ ᱦᱟᱹᱠᱩ ᱫᱚ ᱥᱤᱭᱟᱜ ᱟᱠᱚ ᱛᱤᱡᱩ ᱠᱚᱣᱟ ᱠᱚ ᱛᱚᱠᱷᱚᱱ ᱩᱱᱠᱩ ᱦᱟᱹᱠᱩ ᱫᱚᱠᱚ ᱵᱟᱹᱲᱤᱡᱚᱜᱼᱟ ᱵᱟᱡᱟᱨ ᱨᱮ ᱟᱠᱷᱨᱤᱧᱮᱢ ᱤᱫᱤ ᱞᱮᱠᱚ ᱠᱷᱟᱱ ᱵᱟᱠᱚ ᱠᱤᱨᱤᱧ ᱠᱚᱣᱟ ᱚᱠᱚᱭ ᱦᱚᱸ ᱤᱱᱟᱹᱛᱮ ᱨᱚᱦᱚᱲ ᱦᱟᱠᱚ ᱫᱚᱦᱚ ᱨᱮᱱᱟᱜ ᱦᱚᱸ ᱟᱹᱰᱤ ᱨᱚᱠᱚᱢ ᱟᱸᱱᱟᱴ ᱫᱚ ᱢᱮᱱᱟᱜ ᱜᱮᱭᱟ ᱟᱨ ᱤᱧ ᱵᱷᱟᱞᱮ ᱥᱮᱨᱢᱟ ᱠᱚᱨᱮᱧ ᱧᱮᱞ ᱞᱮᱫᱟ ᱫᱟᱜ ᱫᱚ ᱵᱷᱟᱜᱮ ᱪᱮᱦᱨᱟ ᱵᱟᱝ ᱦᱩᱭᱩᱜ ᱠᱟᱱᱟ ᱟᱨ ᱫᱟᱜ ᱵᱷᱟᱜᱮ ᱪᱮᱦᱨᱟ ᱵᱟᱝ ᱦᱩᱭ ᱠᱷᱟᱹᱛᱤᱨ ᱯᱩᱠᱷᱨᱤ ᱜᱟᱰᱟ ᱱᱟᱹᱭ ᱠᱩᱸᱧ ᱠᱚᱦᱚᱸ ᱫᱟᱜ ᱟᱸᱡᱮᱫᱚᱜ ᱠᱟᱱᱟ ᱟᱨ ᱱᱟᱹᱭ ᱜᱟᱰᱟ ᱢᱟ ᱫᱟᱜ ᱟᱸᱡᱮᱜ ᱨᱮᱦᱚᱸ ᱚᱥᱩᱵᱤᱫᱷᱟ ᱫᱚ ᱵᱟᱹᱱᱩᱜᱼᱟ ᱪᱮᱫᱟᱜ ᱥᱮ ᱱᱟᱹᱭ ᱜᱟᱰᱟ ᱨᱮᱫᱚ ᱫᱤᱱᱟᱹᱢ ᱫᱤᱱᱜᱮ ᱡᱟᱹᱥᱛᱤ ᱜᱮ ᱫᱟᱜ ᱛᱟᱦᱮᱱᱟ ᱟᱨ ᱟᱛᱳ ᱯᱟᱲᱟ ᱠᱚ ᱨᱮᱫᱚ ᱜᱟᱹᱰᱤᱭᱟᱹ ᱠᱚᱨᱮ ᱫᱟᱜ ᱫᱚ ᱟᱸᱡᱮᱜ ᱞᱮᱱᱠᱷᱟᱱ ᱚᱱᱟ ᱫᱚ ᱫᱚᱢᱮᱜᱮ ᱚᱥᱩᱵᱤᱫᱟ ᱜᱮᱭᱟ ᱪᱮᱫᱟᱜ ᱥᱮ ᱢᱟᱹᱱᱢᱤᱠᱚ ᱛᱳᱯᱳ ᱠᱚ ᱵᱟᱠᱚ ᱧᱟᱢ ᱡᱚᱱᱚᱜᱼᱟ ᱟᱵᱟᱨ ᱜᱟᱥᱟ ᱜᱤᱫᱤᱞ ᱵᱟᱠᱚ ᱧᱟᱢᱟ ᱟᱵᱟᱨ ᱰᱟᱝᱨᱤ ᱢᱤᱦᱩ ᱢᱮᱨᱚᱢ ᱟᱛᱤᱝ ᱟᱛᱤᱝ ᱠᱚ ᱨᱩᱭᱟᱹᱲ ᱠᱟᱛᱮ ᱫᱟᱜ ᱧᱩᱠᱚ ᱵᱟᱠᱚ ᱧᱟᱢ ᱡᱚᱱᱚᱜᱼᱟ ᱤᱱᱟᱹᱛᱮ ᱤᱱᱟᱹᱛᱮ ᱫᱚᱢᱮᱜᱮ ᱚᱥᱩᱵᱤᱫᱟ ᱨᱮᱠᱚ ᱧᱩᱨᱩᱜᱼᱟ ᱪᱮᱫᱟᱜ ᱥᱮ ᱫᱟᱜ ᱫᱚ ᱦᱩᱭᱩᱜ ᱠᱟᱱᱟ ᱟᱵᱚᱱᱟ ᱡᱤᱵᱚᱱ ᱠᱚᱞᱮᱭᱟᱜ ᱟᱨ ᱫᱟᱜ ᱜᱮ ᱡᱩᱫᱤ ᱵᱟᱝ ᱦᱳᱭᱳᱜᱼᱟ ᱱᱮᱥ ᱛᱟᱦᱚᱞᱮ ᱪᱤᱠᱟᱹ ᱛᱮᱫᱚ ᱦᱳᱲᱳ ᱠᱚᱦᱚᱸ ᱵᱚ ᱪᱟᱥᱟ ᱦᱳᱲᱳ ᱠᱚ ᱵᱟᱵᱚᱱ ᱪᱟᱥ ᱞᱮᱠᱷᱟᱱ ᱡᱚᱢᱟ ᱵᱚᱱ ᱪᱮᱫ ᱡᱚᱫᱤ ᱫᱟᱜ ᱜᱮ ᱵᱟᱭ ᱫᱟᱜ ᱟᱵᱚᱱᱟ